ᱟᱵᱚ ᱥᱟᱱᱛᱟᱲ ᱥᱚᱢᱟᱡᱽ ᱨᱮ ᱥᱮᱨᱮᱧ ᱫᱚ ᱟᱹᱰᱤ ᱞᱟᱭᱼᱞᱟᱠᱪᱟᱨ ᱟᱹᱨᱤᱼᱪᱟᱞᱤᱭᱟᱱ ᱠᱟᱛᱷᱟ ᱠᱟᱱᱟ ᱟᱵᱚ ᱥᱟᱱᱛᱟᱲ ᱠᱚ ᱟᱵᱚᱣᱟᱜ ᱥᱮᱨᱮᱧ ᱫᱚ ᱜᱤᱫᱟᱹᱨ ᱡᱟᱱᱟᱢ ᱠᱷᱚᱱ ᱦᱟᱲᱟᱢ ᱵᱩᱲᱦᱤ ᱜᱚᱡ ᱵᱩᱨᱩ ᱯᱚᱨᱡᱚᱱᱛᱚ ᱥᱮᱨᱮᱧ ᱢᱮᱱᱟᱜ ᱛᱟᱵᱚᱱᱟ ᱚᱱᱟ ᱥᱮᱨᱮᱧ ᱠᱚ ᱨᱮᱭᱟᱜ ᱦᱚᱸ ᱢᱤᱫ ᱢᱤᱫᱴᱮᱱ ᱢᱟᱱᱮ ᱛᱟᱦᱮᱱ ᱛᱟᱵᱚᱱᱟ ᱢᱮᱱᱠᱷᱟᱱ ᱚᱱᱟ ᱟᱹᱨᱤᱼᱪᱟᱹᱞᱤ ᱠᱷᱚᱱ ᱱᱮᱛᱟᱨ ᱫᱚ ᱧᱮᱞᱚᱜᱚᱜ ᱠᱟᱱᱟ ᱟᱭᱢᱟ ᱜᱮᱵᱚᱱ ᱥᱟᱺᱜᱤᱧ ᱟᱠᱟᱱᱟ ᱡᱟᱛᱮ ᱚᱱᱟ ᱟᱹᱨᱤᱼᱪᱟᱹᱞᱤ ᱨᱮ ᱟᱵᱚ ᱚᱱᱠᱟᱜᱮ ᱡᱚᱲᱟᱣ ᱡᱚᱯᱩᱲᱩᱵ ᱵᱚᱱ ᱛᱟᱦᱮᱱ ᱢᱟ ᱚᱱᱟ ᱠᱷᱟᱹᱛᱤᱨ ᱟᱵᱚ ᱪᱮᱫ ᱪᱮᱠᱟ ᱦᱩᱭᱩᱜ ᱛᱟᱵᱚᱱᱟ ᱚᱱᱟ ᱠᱷᱟᱹᱛᱤᱨ ᱢᱟᱨᱮ ᱦᱟᱲᱟᱢ ᱵᱩᱰᱤᱜᱚ ᱛᱟᱠᱚ ᱥᱟᱶᱛᱮ ᱫᱩᱲᱩᱵ ᱯᱟᱱᱛᱮ ᱠᱟᱛᱮ ᱥᱮᱫᱟᱭ ᱨᱮᱭᱟᱜ ᱟᱹᱨᱤᱼᱪᱟᱹᱞᱤ ᱥᱮᱨᱮᱧ ᱚᱱᱟ ᱠᱚ ᱵᱤᱥᱚᱭ ᱱᱤᱭᱮ ᱜᱟᱯᱟᱞ ᱢᱟᱨᱟᱣ ᱦᱩᱭᱩᱜ ᱛᱟᱵᱚᱱᱟ ᱥᱮ ᱥᱮᱨᱮᱧ ᱠᱚᱦᱚᱸ ᱥᱮᱬᱟ ᱦᱩᱭᱩᱜ ᱛᱟᱵᱚᱱᱟ ᱢᱮᱱᱠᱷᱟᱱ ᱟᱵᱚ ᱡᱚᱫᱤ ᱛᱮᱦᱮᱧ ᱚᱱᱟ ᱠᱚ ᱟᱹᱨᱤᱼᱪᱟᱹᱞᱤ ᱠᱚ ᱵᱟᱵᱚᱝ ᱥᱮᱬᱟ ᱠᱟᱜᱼᱟ ᱜᱟᱯᱟᱫᱤᱱ ᱟᱵᱚ ᱦᱚᱸ ᱪᱤᱠᱟᱵᱚᱱ ᱥᱮᱬᱟᱣᱟᱠᱚᱣᱟ ᱚᱱᱠᱟ ᱚᱱᱠᱟ ᱛᱮᱜᱮ ᱧᱮᱞᱚᱜᱚᱜ ᱠᱟᱱᱟ ᱟᱵᱚ ᱥᱟᱱᱛᱟᱲ ᱥᱚᱢᱟᱡᱽᱼᱟᱜ ᱞᱟᱭᱼᱞᱟᱠᱪᱟᱨ ᱥᱳᱵᱜᱮ ᱞᱚᱴᱚᱢ ᱪᱟᱵᱟᱜ ᱠᱟᱱᱟ ᱟᱫᱚ ᱱᱤᱭᱟᱹ ᱤᱫᱤ ᱠᱟᱛᱮᱫ ᱫᱚ ᱤᱧᱟᱹᱜ ᱫᱚ ᱱᱚᱣᱟᱜᱮ ᱢᱮᱱ ᱨᱮᱭᱟᱜ ᱡᱮ ᱟᱵᱚ ᱥᱟᱱᱛᱟᱲᱟᱜ ᱡᱟᱦᱟᱸᱜᱮ ᱟᱨᱤᱪᱟᱞᱤ ᱠᱚ ᱢᱮᱱᱟᱜ ᱛᱟᱵᱚᱱᱟ ᱥᱟᱱᱟᱢ ᱜᱮ ᱚᱱᱟ ᱠᱚᱵᱚᱱ ᱥᱮᱬᱟ ᱠᱟᱜ ᱢᱟ ᱚᱱᱟ ᱠᱚᱵᱚᱱ ᱧᱮᱞ ᱫᱚᱦᱚ ᱠᱟᱜ ᱢᱟ ᱪᱮᱫᱟᱜ ᱥᱮ ᱱᱚᱣᱟ ᱠᱚᱫᱚ ᱟᱹᱰᱤᱜᱮ ᱞᱟᱹᱠᱛᱤ ᱜᱮᱭᱟ